ᱤᱧᱫᱚ ᱮᱠᱞᱟ ᱫᱟᱬᱟ ᱫᱚ ᱨᱟᱹᱥᱠᱟᱹ ᱫᱚ ᱮᱠᱟᱞ ᱵᱟᱹᱧ ᱠᱩᱥᱤᱭᱟᱜᱼᱟ ᱛᱮᱜᱮ ᱫᱟᱬᱟᱱᱤᱧ ᱠᱩᱥᱤᱭᱟᱜᱼᱟ ᱟᱨ ᱥᱟᱶᱛᱮ ᱫᱟᱬᱟ ᱞᱮᱠᱷᱟᱱ ᱟᱹᱰᱤ ᱟᱭᱢᱟ ᱨᱟᱹᱥᱠᱟᱹ ᱠᱩᱥᱤ ᱵᱩᱡᱷᱟᱹᱜᱼᱟ ᱨᱚᱲᱼᱨᱚᱯᱚᱲ ᱥᱟᱶᱛᱮ ᱥᱟᱱᱟᱢᱟᱜ ᱚᱱᱠᱟᱱ ᱠᱟᱛᱷᱟ ᱠᱚᱦᱚᱸ ᱨᱚᱲᱼᱨᱚᱯᱚᱲ ᱨᱮᱱᱟᱜ ᱵᱩᱜᱤᱼᱵᱟᱹᱲᱤᱡ ᱠᱟᱛᱷᱟ ᱵᱟᱲᱟᱭᱚᱜᱼᱟ ᱟᱨ ᱟᱵᱚ ᱥᱟᱱᱟᱢ ᱜᱟᱛᱮᱼᱜᱟᱯᱟᱛᱮ ᱛᱟᱦᱮᱱ ᱠᱟᱛᱮᱫ ᱫᱩᱠ ᱵᱤᱯᱚᱫᱽ ᱥᱟᱶᱛᱮ ᱟᱹᱰᱤ ᱟᱭᱢᱟ ᱚᱱᱠᱟ ᱚᱱᱠᱟ ᱛᱮᱵᱚᱱ ᱥᱮᱬᱟ ᱫᱟᱲᱮᱭᱟᱜᱼᱟ ᱟᱨ ᱟᱵᱚ ᱥᱟᱶ ᱛᱮᱵᱚᱱ ᱫᱟᱬᱟ ᱞᱮᱠᱷᱟᱱ ᱡᱟᱦᱟᱸᱭᱜᱮ ᱟᱹᱛᱷᱟᱹᱲᱤ ᱟᱱᱠᱷᱟ ᱵᱟᱝᱠᱚ ᱟᱵᱚ ᱡᱩᱢᱤᱫ ᱵᱚᱱ ᱛᱟᱦᱮᱱ ᱥᱮ ᱮᱠᱞᱟ ᱫᱟᱬᱟ ᱫᱚ ᱵᱟᱭ ᱵᱩᱜᱤᱭᱟ ᱵᱩᱜᱤ ᱫᱚ ᱟᱵᱚ ᱡᱩᱢᱤᱫ ᱜᱮ ᱛᱟᱦᱮᱱ ᱵᱩᱜᱤᱭᱟ ᱟᱨ ᱡᱩᱢᱤᱫᱜᱮ ᱫᱟᱬᱟᱱ ᱥᱟᱱᱟᱣᱟ ᱟᱨ ᱚᱱᱟᱜᱮ ᱨᱟᱹᱥᱠᱟᱹ ᱵᱩᱡᱷᱟᱹᱜᱼᱟ ᱮᱥᱮᱡᱼᱥᱮᱨᱮᱧ ᱠᱷᱮᱹᱞ ᱠᱚ ᱡᱟᱦᱟᱱᱟᱜ ᱜᱮ ᱮᱠᱞᱟ ᱫᱚ ᱢᱚᱡᱽ ᱵᱟᱭ ᱟᱹᱭᱠᱟᱹᱜᱼᱟ ᱨᱟᱹᱥᱠᱟᱹ ᱠᱚᱫᱚ ᱫᱚᱞ ᱟᱛᱮᱫ ᱜᱮ ᱨᱟᱹᱥᱠᱟᱹ ᱵᱩᱡᱷᱟᱹᱜᱼᱟ ᱟᱨ ᱤᱧᱟᱹᱜ ᱢᱮᱱ ᱛᱮᱫᱚ ᱫᱚᱞ ᱟᱛᱮᱫ ᱜᱮ ᱨᱟᱹᱥᱠᱟᱹ ᱫᱚ ᱵᱩᱡᱷᱟᱹᱜᱼᱟ ᱥᱟᱸᱜᱮ ᱦᱚᱲᱫᱚ ᱡᱟᱦᱟᱱᱟᱜ ᱢᱚᱡᱽᱛᱮ ᱫᱩᱠᱼᱵᱤᱯᱚᱫᱽ ᱠᱟᱛᱷᱟᱢ ᱞᱟᱹᱭ ᱥᱚᱫᱚᱨᱟ ᱟᱨ ᱱᱚᱣᱟ ᱠᱚ ᱠᱟᱛᱷᱟ ᱞᱮᱠᱟᱛᱮ ᱤᱧᱫᱚ ᱫᱚᱞ ᱥᱟᱶ ᱫᱟᱬᱟᱜᱮ ᱟᱹᱰᱤ ᱠᱩᱥᱤᱧ ᱟᱹᱭᱠᱟᱹᱣᱟ